ᱚ ᱱᱤᱭᱟᱹ ᱫᱚ ᱵᱤᱨᱵᱷᱩᱢ ᱦᱚᱱᱚᱛ ᱨᱮᱱ ᱥᱚᱢᱟᱡ ᱥᱩᱥᱟᱹᱨᱤᱭᱟᱹ ᱜᱚᱝᱠᱮ ᱠᱟᱱᱟᱵᱮᱱ ᱦᱮᱸ ᱟᱞᱤᱧ ᱫᱚ ᱵᱟᱜᱟᱱᱯᱟᱲᱟ ᱠᱷᱚᱡ ᱞᱤᱧ ᱞᱟᱹᱭ ᱮᱫᱟ ᱦᱩᱸ ᱦᱮᱸ ᱞᱟᱹᱭ ᱮᱫᱟᱞᱤᱧ ᱢᱮᱱᱫᱟᱞᱤᱧ ᱟᱵᱚ ᱱᱤᱭᱟᱹ ᱥᱚᱢᱟᱡ ᱨᱮ ᱥᱚᱦᱨᱟᱭ ᱠᱚᱨᱮ ᱟᱵᱚ ᱡᱚᱛᱚ ᱴᱚᱞᱟᱨᱮ ᱢᱤᱫ ᱛᱮ ᱛᱚ ᱵᱟᱵᱚᱱ ᱢᱟᱱᱟᱣ ᱮᱫᱟ ᱚᱱᱟ ᱡᱟᱛᱮ ᱟᱵᱚᱱᱵᱚᱱ ᱢᱟᱱᱮ ᱢᱤᱫ ᱫᱤᱱ ᱛᱮ ᱢᱟᱱᱟᱣ ᱵᱚᱱ ᱪᱮᱥᱴᱟᱭᱟ ᱦᱩᱸ

ᱦᱮᱸᱛᱚ ᱟᱞᱮ ᱦᱚᱸᱞᱮ ᱜᱚᱲᱚᱣᱟᱯᱮᱭᱟ ᱱᱚᱸᱜᱼᱚᱭ ᱤᱥᱠᱩᱞ ᱠᱚᱨᱮ ᱜᱤᱫᱽᱨᱟᱹ ᱠᱚ ᱪᱷᱩᱴᱤ ᱠᱚ ᱵᱟᱠᱚ ᱧᱟᱢᱮᱫᱟ

ᱦᱩᱸ ᱦᱩᱸ ᱥᱚᱨᱦᱟᱭ ᱯᱚᱨᱚᱵ ᱫᱚ ᱢᱟᱱᱟᱣ ᱫᱚ ᱴᱷᱤᱠ ᱜᱮᱞᱮ ᱢᱟᱱᱟᱣᱟ ᱱᱚᱜᱼᱚᱭ ᱟᱹᱨᱤᱪᱟᱞᱤ ᱟᱫ ᱪᱟᱵᱟᱜ ᱠᱟᱱᱟ ᱮᱱᱮᱡ ᱥᱤᱨᱤᱧ ᱚᱱᱟᱠᱩ ᱟᱭᱢᱟᱼᱟᱭᱢᱟ ᱴᱚᱞᱟᱨᱮ ᱵᱟᱠᱩ ᱦᱩᱭ ᱦᱚᱪᱚᱭᱮᱫᱟ ᱟᱨ ᱥᱮ ᱱᱚᱜᱼᱚᱭ ᱤᱭᱟᱹ ᱠᱚᱦᱚᱸ ᱢᱟᱱᱮ ᱡᱟᱦᱮᱨ ᱛᱷᱟᱱ ᱠᱚ ᱢᱚᱸᱡᱛᱮ ᱡᱟᱛᱮ ᱵᱚᱱ ᱠᱚᱨᱟᱣ ᱵᱟᱝ ᱵᱟᱝ ᱦᱩᱸ ᱦᱩᱸ ᱦᱩᱸ ᱦᱩᱸ ᱩᱸᱜ ᱵᱟᱝᱠᱷᱟᱱ ᱱᱤᱭᱟᱹ ᱟᱹᱨᱤᱪᱟᱞᱤ ᱢᱟ ᱟᱫ ᱪᱟᱞᱟᱜ ᱦᱩᱸ ᱦᱩᱸ

ᱦᱩᱸ ᱛᱟᱞᱦᱮ ᱞᱮ ᱯᱷᱳᱱ ᱠᱟᱛᱮ ᱞᱮ ᱞᱟᱹᱭᱟᱯᱮ ᱱᱤᱱᱟᱹᱜ ᱫᱤᱱ ᱦᱤᱞᱳᱜ ᱟᱞᱮ ᱴᱚᱞᱟ ᱨᱮᱱ ᱡᱚᱛᱚ ᱦᱚᱲ ᱞᱮ ᱢᱚᱛᱟᱢᱚᱛ ᱮᱱ ᱛᱟᱞᱮᱭᱟ ᱛᱟᱞᱦᱮ ᱱᱤᱭᱟᱹ ᱫᱤᱱ ᱠᱚᱛᱮ ᱦᱤᱡᱩᱜ ᱯᱮ ᱯᱷᱳᱱ ᱛᱮᱵᱚᱱ ᱜᱟᱞᱢᱟᱨᱟᱣᱟ ᱦᱩᱸ ᱦᱩᱸ ᱦᱩᱸ ᱩᱸ ᱦᱩᱸ ᱦᱩᱸ ᱦᱩᱸ ᱴᱷᱤᱠᱜᱮᱭᱟ ᱫᱚᱦᱚᱭ ᱢᱮ